ᱵᱷᱟᱨᱚᱛ ᱫᱤᱥᱚᱢ ᱨᱮᱫᱚ ᱟᱹᱰᱤᱜᱟᱱ ᱫᱷᱚᱨᱚᱢ ᱢᱮᱱᱟᱜ ᱟᱱ ᱢᱤᱫ ᱢᱤᱫᱴᱟᱝ ᱫᱷᱚᱨᱚᱢ ᱨᱮ ᱟᱹᱰᱤᱜᱟᱱ ᱡᱟᱹᱛᱤ ᱛᱚᱞ ᱢᱮᱱᱟᱜ ᱠᱚᱣᱟ ᱟᱨ ᱚᱱᱟ ᱫᱷᱚᱨᱚᱢ ᱨᱮᱱᱟᱜ ᱟᱹᱨᱤᱪᱟᱹᱞᱤ ᱛᱮᱠᱚ ᱞᱟᱦᱟᱥᱮᱱ ᱠᱚ ᱢᱚᱦᱰᱟ ᱤᱫᱤᱜᱼᱟ ᱟᱨ ᱱᱚᱸᱰᱮ ᱫᱚ ᱡᱷᱚᱛᱚ ᱫᱷᱚᱨᱚᱢ ᱜᱮ ᱥᱚᱢᱟᱱ ᱜᱮᱭᱟ ᱚᱠᱟᱴᱟᱜ ᱦᱚᱸ ᱵᱟᱝ ᱠᱚᱢ ᱵᱮᱥᱤᱭᱟ ᱟᱨ ᱱᱚᱸᱰᱮ ᱡᱩᱢᱤᱫ ᱞᱟᱹᱜᱤᱫ ᱫᱚ ᱡᱮᱢᱚᱱ ᱢᱤᱫᱴᱟᱱ ᱢᱤᱫᱩᱱ ᱚᱱᱩᱥᱴᱷᱟᱱ ᱠᱚ ᱫᱚᱦᱚ ᱵᱟᱲᱟ ᱠᱟᱛᱮᱫ ᱦᱚᱲᱠᱚ ᱡᱟᱣᱨᱟ ᱵᱟᱲᱟ ᱠᱟᱛᱮᱫ ᱩᱱᱠᱩ ᱜᱟᱞᱢᱟᱨᱟᱣ ᱵᱩᱡᱷᱟᱹᱣ ᱠᱚ ᱦᱩᱭᱩᱜᱼᱟ ᱡᱮ ᱱᱚᱣᱟ ᱫᱷᱚᱨᱚᱢ ᱫᱚ ᱡᱚᱛᱚ ᱫᱷᱚᱨᱚᱢᱜᱮ ᱥᱚᱢᱟᱱ ᱜᱮᱭᱟ